ᱥᱟᱶᱟᱨ ᱥᱮᱵᱟ ᱥᱮ ᱥᱟᱶᱟᱨ ᱥᱟᱜᱟᱲᱚᱢ ᱵᱟᱠᱷᱨᱟ ᱥᱮᱪᱮᱫ ᱟᱨ ᱮᱴᱟᱜ ᱢᱟᱹᱞᱤᱠ ᱞᱮᱠᱟᱱ ᱫᱤᱠ ᱠᱷᱚᱱ ᱥᱟᱦᱟᱨ ᱟᱛᱳ ᱥᱮ ᱟᱛᱳ ᱠᱷᱚᱱ ᱥᱟᱦᱟᱨ ᱵᱟᱠᱷᱨᱟ ᱱᱚᱣᱟ ᱤᱧ ᱥᱚᱨᱠᱟᱨ ᱴᱷᱮᱱ ᱠᱷᱚᱱ ᱫᱚ ᱱᱚᱣᱟᱧ ᱠᱷᱚᱡᱚᱜ ᱠᱟᱱᱟ ᱠᱤ ᱱᱚᱣᱟ ᱡᱟᱦᱟᱸᱞᱮ ᱟᱛᱳ ᱠᱷᱚᱱ ᱥᱟᱦᱟᱨ ᱵᱟᱠᱷᱨᱟ ᱵᱟᱠᱷᱟᱱ ᱱᱚᱸᱰᱮ ᱫᱚ ᱢᱤᱫᱴᱟᱝ ᱵᱮᱥ ᱥᱚᱲᱚᱠᱮ ᱵᱮᱱᱟᱣ ᱢᱟ ᱡᱟᱦᱟᱸ ᱵᱮᱥ ᱥᱚᱲᱚᱠᱮᱢ ᱧᱮᱞᱫᱟ ᱵᱮᱱᱟᱣᱮᱱ ᱠᱷᱟᱱᱮ ᱚᱸᱰᱮ ᱟᱛᱳ ᱫᱤᱥᱚᱢ ᱠᱷᱚᱱ ᱵᱟᱡᱟᱨ ᱪᱟᱞᱟᱜᱼᱟ ᱜᱟᱹᱰᱤ ᱪᱟᱞᱟᱜᱼᱟ ᱟᱨ ᱥᱟᱦᱟᱨ ᱠᱷᱚᱱ ᱟᱛᱳ ᱨᱮ ᱜᱟᱹᱰᱤ ᱦᱤᱡᱩᱜᱼᱟ ᱤᱱᱟᱹᱠᱷᱟᱱ ᱱᱚᱣᱟ ᱥᱟᱶᱛᱮ ᱢᱤᱫᱴᱟᱝ ᱦᱤᱡᱩᱜ ᱥᱮᱱᱚᱜ ᱦᱚᱨ ᱥᱟᱺᱜᱤᱧ ᱠᱷᱚᱱ ᱥᱩᱨᱩᱜᱼᱟ ᱡᱟᱦᱟᱸ ᱨᱮ ᱱᱚᱣᱟ ᱥᱟᱶᱛᱮ ᱡᱟᱦᱟᱸ ᱨᱩᱣᱟᱹᱜ ᱦᱟᱹᱥᱩᱜ ᱥᱟᱶᱛᱮ ᱮᱴᱟᱜ ᱡᱟᱦᱟᱸ ᱨᱟᱱ ᱢᱩᱨᱜᱟᱹᱱ ᱵᱟᱠᱷᱨᱟ ᱟᱹᱰᱤ ᱱᱟᱯᱟᱭᱚᱜᱼᱟ